ᱟᱛᱳ ᱠᱚᱨᱮᱱ ᱡᱩᱣᱟᱱ ᱯᱤᱲᱦᱤ ᱠᱚ ᱥᱚᱲᱚᱠ ᱥᱟᱦᱟᱨ ᱨᱮ ᱜᱤᱨᱟᱹ ᱵᱟᱹᱥᱤ ᱠᱚ ᱠᱩᱥᱤᱭᱟᱜ ᱠᱟᱱᱟ ᱪᱮᱫᱟᱜ ᱥᱮ ᱟᱛᱳ ᱚᱲᱟᱜ ᱨᱮ ᱫᱚ ᱪᱮᱫ ᱦᱚᱸ ᱥᱩᱡᱚᱜᱽ ᱥᱩᱵᱤᱫᱷᱟ ᱵᱟᱹᱱᱩᱜᱼᱟ ᱡᱚᱢᱟᱜ ᱧᱩᱣᱟᱜ ᱥᱮ ᱦᱚᱨᱚᱜ ᱵᱟᱸᱫᱮ ᱥᱮ ᱤᱥᱠᱩᱞ ᱠᱚᱞᱮᱡᱽ ᱨᱟᱥᱛᱟ ᱜᱷᱟᱴ ᱥᱮ ᱪᱤᱠᱤᱛᱥᱟ ᱚᱠᱟᱴᱟᱜ ᱜᱮ ᱵᱟᱹᱱᱩᱜᱼᱟ ᱟᱨ ᱥᱟᱦᱟᱨ ᱨᱮ ᱫᱚ ᱡᱚᱛᱚ ᱨᱚᱠᱚᱢᱟᱜ ᱜᱤ ᱢᱮᱱᱟᱜᱼᱟ ᱤᱥᱠᱩᱞ ᱠᱚᱞᱮᱡᱽ ᱦᱚᱸ ᱡᱚᱢᱟᱜ ᱧᱩᱣᱟᱜ ᱦᱚᱸ ᱨᱟᱥᱛᱟ ᱜᱷᱟᱴ ᱦᱚᱸ ᱟᱨᱚ ᱠᱟᱹᱢᱤ ᱠᱚᱦᱚᱸ ᱟᱭᱢᱟ ᱠᱟᱹᱢᱤ ᱠᱚ ᱢᱮᱱᱟᱜᱼᱟ ᱢᱟᱦᱟᱢ ᱢᱚᱱᱮ ᱟᱢ ᱚᱱᱟᱢ ᱠᱟᱹᱢᱤ ᱫᱟᱲᱮᱭᱟᱜᱼᱟ ᱟᱨ ᱥᱤᱠᱠᱷᱤᱛᱚ ᱦᱚᱲ ᱢᱮᱱᱟᱜ ᱠᱚᱣᱟ ᱟᱹᱰᱤ ᱨᱚᱠᱚᱢ ᱥᱮᱫ ᱛᱮ ᱢᱮᱱᱟᱜᱼᱟ ᱚᱱᱟ ᱠᱷᱟᱹᱛᱤᱨ ᱛᱮ ᱥᱟᱦᱟᱨ ᱨᱮ ᱜᱤᱨᱟᱹ ᱵᱟᱹᱥᱤ ᱠᱚ ᱠᱩᱥᱤᱭᱟᱜ ᱠᱟᱱᱟ ᱟᱨ ᱡᱩᱣᱟᱹᱱ ᱯᱤᱲᱦᱤ ᱠᱚ ᱡᱩᱨᱤ ᱜᱟᱛᱮ ᱧᱟᱢ ᱨᱮᱭᱟᱜ ᱟᱡᱷᱟᱸᱴ ᱫᱚ ᱵᱟᱠᱟ ᱵᱩᱡᱷᱟᱹᱣ ᱮᱫᱟ ᱪᱮᱫᱟᱜ ᱥᱮ ᱟᱛᱳ ᱠᱚᱨᱮᱱ ᱜᱮ ᱠᱚ ᱪᱟᱞᱟᱣ ᱟᱠᱟᱱᱟ ᱩᱱᱠᱩ ᱜᱮᱠᱚ ᱜᱟᱛᱮᱜ ᱠᱟᱱᱟ ᱟᱫᱚ ᱚᱱᱟ ᱠᱷᱟᱹᱛᱤᱨ ᱟᱡᱷᱟᱸᱴ ᱫᱚ ᱵᱟᱠᱚ ᱧᱟᱢ ᱮᱫᱟ